ᱴᱤᱵᱷᱤ ᱫᱚ ᱟᱹᱰᱤ ᱵᱟᱹᱲᱤᱡ ᱟᱱ ᱡᱤᱱᱤᱥ ᱠᱟᱱᱟ ᱜᱤᱫᱽᱨᱟᱹ ᱠᱚᱣᱟᱜ ᱯᱟᱲᱦᱟᱣ ᱦᱚᱸ ᱵᱟᱝ ᱦᱩᱭᱩᱜᱼᱟ ᱟᱨ ᱱᱤᱡᱮ ᱠᱚᱦᱚᱢ ᱧᱮᱞᱟ ᱩᱛᱩ ᱫᱟᱠᱟ ᱠᱚᱦᱚᱢ ᱨᱚᱝᱜᱚᱭᱟ ᱴᱤᱵᱷᱤ ᱧᱮᱞ ᱫᱚ ᱵᱟᱝ ᱵᱷᱟᱹᱜᱤᱭᱟ ᱡᱟᱸᱦᱟᱭ ᱦᱚᱭ ᱦᱮᱡ ᱟᱢᱟ ᱡᱚᱫᱤ ᱩᱱᱤ ᱦᱚᱢ ᱠᱷᱟᱴᱟᱣ ᱟᱭ ᱠᱷᱟᱱ ᱞᱟᱹᱭᱟᱭ ᱟᱯᱮᱭᱟᱜ ᱫᱚ ᱴᱤᱵᱷᱤ ᱢᱮᱱᱟᱜᱼᱟ ᱟᱯᱮ ᱫᱚᱯᱮ ᱧᱮᱞ ᱡᱚᱝ ᱠᱟᱱᱟ ᱟᱞᱮᱭᱟᱜ ᱫᱚ ᱵᱟᱹᱱᱩᱜ ᱛᱟᱞᱮᱭᱟ ᱟᱞᱮ ᱫᱚ ᱵᱟᱞᱮ ᱧᱮᱞᱮᱜᱼᱟ ᱴᱤᱵᱷᱤ ᱫᱚ ᱵᱟᱝ ᱵᱷᱟᱹᱜᱤᱭᱟ ᱚᱱᱟᱫᱚ ᱟᱹᱰᱤ ᱠᱷᱟᱨᱟᱯ ᱟᱱ ᱡᱤᱱᱤᱥ ᱠᱟᱱᱟ ᱨᱤᱪᱟᱨᱡ ᱠᱚᱦᱚᱸ ᱢᱟᱥᱟ ᱢᱟᱥᱮ ᱟᱢᱫᱟ ᱠᱟᱛᱮᱜ ᱯᱚᱭᱥᱟ ᱠᱚ ᱞᱟᱜᱟᱜ ᱠᱟᱱᱟ ᱪᱤᱠᱟᱹᱛᱮᱢ ᱨᱤᱪᱟᱨᱡᱟ ᱱᱚᱝᱠᱟᱜᱮ ᱴᱤᱵᱷᱤ ᱫᱚ ᱵᱟᱹᱲᱤᱡ ᱟᱱ ᱡᱤᱱᱤᱥ